ᱤᱧᱟᱹᱜ ᱵᱟᱰᱟᱭ ᱜᱮᱞ ᱠᱷᱚᱱ ᱜᱮᱞ ᱞᱟᱠᱷ ᱢᱩᱫ ᱨᱮ ᱡᱮᱢᱚᱱ ᱯᱩᱱ ᱜᱮᱞ ᱢᱤᱫ ᱯᱩᱱ ᱜᱮᱞ ᱵᱟᱨ ᱯᱩᱱᱜᱮᱞ ᱯᱮ ᱯᱩᱱᱜᱮᱞ ᱯᱩᱱ ᱯᱩᱱ ᱜᱮᱞ ᱢᱚᱬᱮ